ᱤᱧ ᱡᱟᱦᱟᱴᱟᱜ ᱟᱝᱨᱚᱵ ᱦᱚᱞᱟᱱᱚᱜ ᱤᱧ ᱠᱤᱨᱤᱧ ᱞᱮᱫᱟ ᱚᱱᱟ ᱟᱝᱨᱚᱵ ᱤᱧᱟᱹᱜ ᱥᱟᱭᱤᱡᱽ ᱠᱷᱚᱱ ᱞᱟᱹᱴᱩᱜ ᱠᱟᱱ ᱛᱤᱧᱟᱹ ᱚᱱᱟᱛᱮ ᱤᱧᱤᱧ ᱢᱚᱱᱮᱭᱮᱫᱟ ᱚᱱᱟ ᱟᱝᱨᱚᱵ ᱤᱧ ᱯᱷᱮᱨᱚᱛᱤᱧ ᱮᱢᱟ ᱟᱨ ᱚᱱᱟ ᱟᱝᱨᱚᱵ ᱨᱮᱱᱟᱜ ᱠᱟᱹᱣᱰᱤ ᱪᱮᱠᱟᱞᱮᱠᱟᱛᱮ ᱯᱷᱮᱨᱚᱛᱤᱧ ᱧᱟᱢ ᱫᱟᱲᱮᱭᱟᱜᱼᱟ